ᱥᱟᱱᱛᱟᱲ ᱠᱚᱣᱟᱜ ᱡᱟᱱᱟᱢ ᱟᱲᱟᱝ ᱫᱚ ᱥᱟᱱᱛᱟᱞᱤ ᱯᱟᱹᱨᱥᱤ ᱠᱟᱱᱟ ᱤᱧᱦᱚ ᱢᱤᱫᱴᱟᱝ ᱥᱟᱱᱛᱟᱲ ᱠᱟᱱᱜᱤᱭᱟᱹᱧ ᱚᱱᱟᱛᱮ ᱥᱟᱱᱛᱟᱲᱤ ᱯᱟᱹᱨᱥᱤᱛᱮ ᱨᱚᱲᱫᱚ ᱚᱥᱩᱵᱤᱫᱷᱟ ᱵᱟᱹᱧ ᱵᱩᱡᱟ ᱢᱮᱱᱠᱷᱟᱱ ᱚᱞᱚᱜ ᱯᱟᱲᱦᱟᱜ ᱫᱚ ᱥᱟᱱᱛᱟᱲᱤ ᱯᱟᱹᱨᱥᱤ ᱛᱮᱫᱚ ᱥᱮᱬᱟ ᱵᱟᱝ ᱦᱩᱭ ᱟᱠᱟᱱᱟ ᱛᱚᱵᱮ ᱡᱟᱱᱟᱢ ᱛᱚᱨᱟ ᱠᱷᱚᱱ ᱜᱚ ᱵᱟᱵᱟ ᱥᱮ ᱟᱛᱩ ᱴᱚᱞᱟᱨᱮᱱ ᱥᱟᱱᱟᱢ ᱦᱚᱲᱠᱩᱜᱤ ᱥᱟᱱᱛᱟᱞᱤ ᱯᱟᱹᱨᱥᱤ ᱛᱮᱠᱩ ᱨᱚᱲᱟ ᱚᱱᱟ ᱠᱷᱟᱹᱛᱤᱨ ᱟᱹᱰᱤ ᱟᱞᱜᱟ ᱛᱮᱜᱤ ᱥᱟᱱᱛᱟᱞᱤ ᱯᱟᱹᱨᱥᱤ ᱫᱚ ᱥᱮᱬᱟ ᱦᱩᱭ ᱟᱠᱟᱱᱟ ᱠᱤᱪᱷᱩ ᱠᱤᱪᱷᱩ ᱦᱚᱲᱫᱚ ᱢᱮᱱᱟᱜ ᱠᱩᱜᱮᱭᱟ ᱟᱫᱚᱢ ᱠᱚᱫᱚ ᱵᱟᱨᱦᱮ ᱨᱮᱫᱚ ᱮᱴᱟᱜ ᱯᱟᱹᱨᱥᱤ ᱥᱮ ᱵᱟᱝᱞᱟ ᱛᱮᱦᱚᱸ ᱠᱩ ᱨᱚᱲᱜᱮᱭᱟ ᱟᱨ ᱢᱮᱱᱠᱷᱟᱱ ᱚᱲᱟᱜᱨᱮ ᱥᱩᱢᱩᱝᱜᱤ ᱥᱟᱱᱛᱟᱞᱤ ᱛᱮᱫᱚᱠᱩ ᱨᱚᱲᱟ ᱥᱟᱱᱛᱟᱲ ᱫᱚ ᱢᱤᱫᱴᱟᱝ ᱵᱷᱮᱜᱟᱨ ᱜᱟᱛᱟᱜ ᱨᱮᱱ ᱦᱚᱲᱠᱟᱱ ᱜᱮᱭᱟᱵᱩᱱ ᱪᱮᱫᱟᱜ ᱥᱮ ᱟᱵᱩᱣᱟᱜ ᱵᱟᱯᱞᱟ ᱵᱤᱦᱟᱹ ᱵᱚᱸᱜᱟ ᱵᱩᱨᱩ ᱥᱮ ᱞᱟᱠᱪᱟᱨ ᱥᱟᱱᱟᱢᱜᱤ ᱢᱮᱱᱟᱜ ᱛᱟᱵᱩᱱᱟ ᱮᱴᱟᱜ ᱯᱟᱹᱨᱥᱤ ᱠᱷᱚᱱ ᱫᱚ ᱵᱷᱮᱜᱟᱨ ᱜᱮᱛᱟᱵᱚᱱᱟ ᱮᱱᱛᱮᱦᱚᱸ ᱱᱟᱦᱟᱜ ᱧᱮᱞᱚᱠᱚᱜ ᱠᱟᱱᱟ ᱡᱮ ᱫᱤᱠᱩ ᱠᱚᱣᱟᱜ ᱯᱩᱡᱟᱹ ᱥᱮ ᱵᱚᱸᱜᱟ ᱵᱩᱨᱩ ᱠᱚᱨᱮ ᱟᱵᱩᱨᱮᱱ ᱥᱟᱱᱛᱟᱲ ᱦᱚᱯᱚᱱᱠᱩ ᱟᱹᱰᱤᱜᱟᱱ ᱥᱮᱴᱮᱨᱠᱩ ᱛᱟᱦᱮᱱ ᱠᱟᱱᱟ ᱥᱮ ᱧᱮᱞ ᱥᱟᱸᱜᱮ ᱨᱮᱠᱩ ᱥᱮᱴᱮᱨᱚᱜ ᱠᱟᱱᱟ ᱚᱱᱟᱛᱮ ᱟᱵᱩᱣᱟᱜ ᱞᱟᱠᱪᱟᱨ ᱦᱚᱸ ᱱᱤᱛ ᱫᱚ ᱮᱴᱟᱜ ᱜᱟᱛᱟᱜ ᱦᱚᱛᱮ ᱛᱮ ᱮᱥᱮᱨ ᱟᱠᱟᱱᱟ